ᱱᱤᱡᱮᱨᱤᱱ ᱟᱭᱳ ᱵᱟᱵᱟ ᱪᱮ ᱢᱟᱢᱟᱵᱟ ᱢᱟᱢᱟᱜᱚ ᱫᱚ ᱥᱮᱪᱮᱫ ᱫᱚ ᱟᱹᱰᱤ ᱵᱷᱟᱹᱜᱤ ᱫᱚ ᱵᱟᱝ ᱠᱚ ᱧᱟᱢ ᱞᱮᱜᱼᱟ ᱠᱟᱹᱴᱤᱡ ᱠᱷᱚᱱ ᱜᱮ ᱩᱱᱠᱩ ᱫᱚ ᱚᱱᱠᱟᱱ ᱯᱚᱨᱤᱵᱮᱥ ᱨᱮ ᱵᱟᱠᱚ ᱛᱟᱦᱮᱸ ᱠᱟᱱᱟ ᱡᱟᱦᱟᱸ ᱫᱚ ᱥᱮᱪᱮᱫ ᱥᱮ ᱚᱞᱚᱜ ᱯᱟᱲᱦᱟᱜ ᱨᱮᱱᱟᱜ ᱧᱩᱛᱩᱢ ᱫᱚ ᱵᱟᱝᱠᱚ ᱫᱟᱲᱮᱭᱟᱜᱼᱟ ᱡᱟᱦᱟᱸ ᱫᱚ ᱟᱠᱚᱣᱟᱜ ᱜᱷᱟᱨᱚᱸᱡᱽ ᱨᱮ ᱚᱱᱠᱟᱱ ᱱᱟᱯᱟᱭ ᱛᱮ ᱡᱤᱭᱚᱱ ᱦᱚᱸ ᱵᱟᱝᱠᱚ ᱠᱷᱟᱱᱰᱟᱣ ᱫᱟᱲᱮᱭᱟᱫᱟ ᱪᱮᱫᱟᱜ ᱥᱮ ᱡᱟᱦᱟᱸᱭ ᱦᱚᱲᱟᱜ ᱡᱩᱫᱤ ᱥᱮᱪᱮᱫ ᱵᱷᱟᱹᱞᱤᱵᱟᱹᱥᱤ ᱩᱱᱱᱚᱛᱤ ᱵᱟᱭ ᱛᱟᱦᱮᱱᱟᱮᱱᱠᱷᱟᱱ ᱩᱱᱤ ᱦᱚᱲ ᱫᱚ ᱚᱱᱠᱟ ᱱᱟᱯᱟᱭ ᱫᱚ ᱟᱭᱟᱜ ᱜᱷᱟᱨᱚᱸᱡᱽ ᱫᱚ ᱵᱟᱭ ᱪᱟᱞᱟᱣ ᱫᱟᱲᱮᱭᱟᱜᱼᱟ ᱪᱮᱫᱟᱜ ᱥᱮ ᱚᱱᱠᱟ ᱞᱮᱠᱟᱛᱮ ᱟᱭᱟᱜ ᱡᱤᱵᱚᱱ ᱞᱟᱹᱜᱤᱫ ᱛᱮ ᱟᱹᱰᱤ ᱢᱟᱨᱟᱝ ᱪᱮᱞᱮᱧᱡᱽ ᱥᱮ ᱢᱤᱫᱴᱟᱝ ᱟᱱᱟᱴ ᱟᱱᱟᱜ ᱡᱤᱵᱚᱱ ᱠᱷᱟᱱᱰᱟᱣ ᱦᱩᱭ ᱟᱠᱚᱣᱟ ᱡᱟᱦᱟᱸᱭ ᱡᱩᱫᱤ ᱥᱮᱪᱮᱫ ᱵᱟᱭ ᱥᱮᱪᱮᱫ ᱠᱚᱜᱼᱟ ᱮᱱᱠᱷᱟᱱ ᱩᱱᱤ ᱫᱚ ᱩᱱᱟᱹᱜ ᱱᱟᱯᱟᱭ ᱫᱚ ᱜᱷᱟᱨᱚᱸᱡᱽ ᱫᱚ ᱵᱟᱭ ᱪᱟᱞᱟᱣ ᱠᱮᱭᱟ ᱚᱱᱠᱟ ᱞᱮᱠᱟᱛᱮ ᱩᱱᱠᱩ ᱡᱚᱠᱷᱚᱱ ᱠᱟᱹᱴᱤᱡ ᱠᱚ ᱛᱟᱦᱮᱸ ᱠᱟᱱᱟ ᱠᱚᱢ ᱩᱢᱮᱹᱨ ᱨᱮ ᱩᱱᱠᱩ ᱫᱚ ᱮᱱᱮᱡ ᱡᱚᱝ ᱫᱟᱹᱲ ᱵᱟᱲᱟ ᱡᱚᱝ ᱢᱮᱨᱚᱢ ᱜᱩᱯᱤ ᱰᱟᱹᱝᱨᱤ ᱜᱩᱯᱤ ᱜᱩᱯᱤ ᱮᱢᱟᱱ ᱠᱚᱨᱮ ᱠᱚ ᱛᱟᱦᱮᱸ ᱠᱚᱜ ᱠᱟᱱ ᱛᱟᱦᱮᱸ ᱠᱟᱱᱟ ᱱᱤᱛᱚᱜ ᱜᱮᱥᱮ ᱡᱟᱦᱟᱸ ᱡᱟᱦᱟᱸ ᱞᱮᱠᱟ ᱥᱮᱪᱮᱫ ᱦᱩᱭᱩᱜ ᱠᱟᱱᱟ ᱩᱱ ᱵᱮᱲᱟ ᱫᱚ ᱥᱮᱪᱮᱫ ᱨᱮᱱᱟᱜ ᱚᱱᱠᱟ ᱦᱚᱲ ᱵᱟᱝᱠᱚ ᱜᱚᱨᱚᱡᱟᱜ ᱠᱟᱱ ᱛᱟᱦᱮᱸ ᱠᱟᱱᱟ ᱢᱮᱱ ᱟᱠᱚ ᱠᱤ ᱚᱞ ᱯᱟᱲᱦᱟᱣ ᱠᱟᱛᱮᱫ ᱪᱮᱫ ᱧᱟᱢᱚᱜᱼᱟ ᱡᱩᱫᱤᱢ ᱜᱩᱛᱤ ᱠᱚᱜᱼᱟ ᱮᱱᱠᱷᱟᱱ ᱫᱚ ᱵᱟᱺᱫᱤ ᱵᱟᱺᱫᱤ ᱦᱳᱲᱳᱢ ᱠᱩᱲᱟᱹᱭ ᱡᱚᱝᱟ ᱟᱫᱚ ᱚᱱᱠᱟ ᱞᱮᱠᱟᱛᱮ ᱟᱠᱚ ᱨᱤᱱ ᱟᱭᱳ ᱵᱟᱵᱟ ᱦᱚᱸ ᱥᱮᱪᱮᱫ ᱥᱮᱱ ᱫᱚ ᱵᱟᱝᱠᱚ ᱢᱚᱦᱰᱟ ᱞᱮᱫ ᱠᱚᱣᱟ ᱡᱟᱦᱟᱸᱛᱮ ᱩᱱᱠᱩᱣᱟᱜ ᱵᱷᱟᱹᱜᱤ ᱜᱮᱭᱟᱱ ᱫᱚ ᱵᱟᱝ ᱛᱟᱦᱮᱸ ᱠᱟᱱᱟ ᱟᱨ ᱩᱱᱠᱩ ᱫᱚ ᱦᱟᱺᱰᱤ ᱧᱩ ᱯᱟᱹᱨᱣᱟᱹ ᱧᱩ ᱮᱢᱟᱱᱟᱜ ᱛᱮᱠᱚ ᱥᱮᱬᱟ ᱠᱮᱫᱼᱟ ᱥᱮ ᱵᱟᱹᱲᱤᱡᱟᱜ ᱜᱮᱠᱚ ᱥᱮᱬᱟ ᱠᱮᱫᱼᱟ ᱡᱟᱦᱟᱸ ᱛᱮ ᱟᱠᱚᱣᱟᱜ ᱡᱤᱵᱚᱱ ᱨᱮ ᱟᱹᱰᱤᱜᱟᱱ ᱜᱮ ᱚᱱᱠᱟᱱ ᱪᱮᱞᱮᱧᱡᱮᱥ ᱦᱩᱭ ᱦᱮᱡ ᱟᱹᱜᱩᱭᱮᱱᱟ